ᱱᱚᱣᱟ ᱰᱟᱦᱟᱨ ᱨᱮ ᱛᱮ ᱪᱟᱞᱟᱜ ᱟᱞᱮ ᱱᱚᱣᱟ ᱟᱹᱛᱩ ᱰᱟᱦᱟᱨ ᱫᱚ ᱟᱹᱰᱤ ᱱᱟᱯᱟᱭ ᱜᱮ ᱢᱮᱱᱟᱜᱼᱟ ᱠᱤᱪᱷᱩ ᱜᱟᱱ ᱨᱟᱹᱯᱩᱫ ᱢᱮᱱᱟᱜᱼᱟ ᱤᱱᱟᱹ ᱠᱚ ᱛᱷᱚᱲᱟ ᱜᱟᱱ ᱟᱨᱚ ᱢᱚᱡᱽ ᱞᱮᱱ ᱠᱷᱟᱱ ᱟᱹᱰᱤ ᱜᱮ ᱢᱚᱡᱽ ᱠᱚᱜᱼᱟ ᱟᱪᱪᱷᱟ ᱱᱤᱛ ᱦᱚᱨ ᱦᱚᱨ ᱛᱮ ᱪᱟᱞᱟᱜ ᱪᱟᱞᱟᱜ ᱛᱮ ᱮᱠᱷᱳᱱᱳ ᱵᱟᱨ ᱦᱚᱲ ᱵᱚᱱ ᱧᱟᱯᱟᱢ ᱱᱟ ᱯᱮ ᱦᱚᱲ ᱵᱚᱱ ᱧᱟᱯᱟᱢ ᱱᱟ ᱪᱟᱞᱟᱣ ᱞᱮᱱᱠᱷᱟᱱ ᱫᱚ ᱟᱹᱰᱤ ᱢᱟᱨᱟᱝ ᱠᱩᱥᱤ ᱥᱚᱢᱵᱷᱚᱵᱽ ᱠᱟᱨᱚᱱ ᱵᱟᱨᱛᱟᱞᱟᱯ ᱵᱟ ᱜᱟᱞᱢᱟᱨᱟᱣ ᱟᱨ ᱪᱮᱫ ᱠᱚᱪᱚᱝ ᱛᱮᱵᱚᱱ ᱜᱟᱞᱢᱟᱨᱟᱣ ᱤᱫᱤᱭᱟ ᱱᱟᱯᱟᱭ ᱠᱚᱜᱼᱟ ᱟᱪᱪᱷᱟ ᱦᱚᱨ ᱵᱤᱨ ᱪᱟᱞᱟᱜ ᱛᱩᱞᱩᱡ ᱚᱠᱛᱚ ᱨᱮ ᱡᱩᱫᱤ ᱤᱱᱟᱹ ᱦᱳᱭᱛᱳ ᱢᱤᱫᱴᱮᱱ ᱜᱟᱹᱰᱤᱢ ᱤᱫᱤᱭᱫᱟ ᱪᱟᱞᱟᱣ ᱪᱟᱞᱟᱜ ᱛᱩᱞᱩᱡ ᱦᱳᱭᱛᱳ ᱜᱟᱹᱰᱤ ᱵᱟᱹᱲᱤᱡ ᱮᱱ ᱛᱟᱢᱟ ᱛᱟᱞᱦᱮ ᱦᱚᱨ ᱨᱮ ᱛᱟᱞᱦᱮ ᱵᱟᱝ ᱫᱚ ᱞᱟᱦᱟ ᱛᱮ ᱡᱩᱛᱩᱜ ᱵᱟᱝ ᱫᱚ ᱛᱟᱭᱚᱢ ᱛᱮ ᱡᱩᱛᱩᱜ ᱚᱱᱟ ᱚᱱᱟ ᱡᱩᱛ ᱛᱮ ᱚᱛᱚᱭᱮᱵᱽ ᱢᱟᱱᱮ ᱥᱮᱱ ᱞᱮᱱᱠᱷᱟᱱ ᱡᱟᱦᱟᱸᱞᱮᱠᱟ ᱚᱱᱟ ᱦᱚᱨ ᱨᱮ ᱚᱱᱟ ᱫᱚ ᱢᱮᱠᱟᱯ ᱠᱚᱜᱼᱟ ᱟᱨᱠᱤ